ᱠᱷᱩᱪᱨᱟᱹ ᱯᱟᱹᱭᱠᱟᱹᱨᱤ ᱵᱟᱡᱟᱨ ᱨᱮ ᱫᱚ ᱟᱵᱚ ᱦᱚᱲ ᱦᱟᱛ ᱫᱚ ᱥᱮ ᱡᱟᱦᱟᱸᱭ ᱜᱮ ᱦᱟᱛ ᱫᱚ ᱞᱚᱥᱜᱮ ᱯᱟᱲᱟᱜ ᱠᱟᱱᱟ ᱱᱤᱛᱚᱜ ᱵᱩᱞᱩᱝ ᱥᱩᱱᱩᱢ ᱫᱟᱢ ᱦᱚᱸ ᱵᱩᱞᱩᱝ ᱥᱩᱱᱩᱢ ᱫᱟᱢ ᱦᱚᱸ ᱟᱨᱠᱤ ᱵᱟᱹᱭᱼᱵᱟᱹᱭᱛᱮ ᱵᱟᱲᱦᱟᱜ ᱠᱟᱱᱟ ᱮᱛᱚ ᱮᱛᱚ ᱡᱮ ᱵᱟᱲᱦᱟᱜ ᱠᱟᱱᱟ ᱵᱮ ᱤᱭᱟᱹ ᱞᱮᱠᱟ ᱵᱟ ᱫᱤᱠ ᱟᱹᱠᱷᱨᱤᱧ ᱜᱟᱱᱚᱜ ᱞᱮᱠᱟ ᱟᱨᱠᱤ ᱵᱟᱝ ᱠᱤᱨᱤᱧ ᱦᱩᱭᱩᱜ ᱛᱟᱢᱟ ᱡᱚᱢ ᱵᱟᱝ ᱦᱩᱭᱩᱜ ᱛᱟᱢ ᱵᱟᱫᱽᱫᱷᱚ ᱦᱚᱭᱮ ᱠᱤᱨᱤᱧ ᱦᱩᱭᱩᱜ ᱛᱟᱢᱟ ᱮᱛᱚ ᱡᱮ ᱫᱟᱢ ᱡᱮ ᱵᱟᱲᱦᱟᱣ ᱠᱟᱱᱟ ᱵᱟᱲᱦᱟᱜ ᱠᱟᱱᱟ ᱫᱤᱱᱮᱼᱫᱤᱱᱮ ᱛᱳ ᱥᱟᱫᱷᱟᱨᱚᱱ ᱦᱚᱲ ᱫᱚ ᱠᱟᱹᱴᱤᱡ ᱚᱥᱩᱵᱤᱫᱷᱟ ᱠᱚ ᱟᱨ ᱚᱱᱞᱟᱭᱤᱱ ᱥᱚᱯᱤᱝ ᱡᱮ ᱦᱮᱡ ᱠᱟᱱᱟ ᱱᱚᱣᱟ ᱴᱷᱤᱠ ᱚᱲᱟᱜ ᱨᱮ ᱟᱹᱜᱩᱣᱟᱢ ᱠᱟᱱᱟᱭ ᱠᱤᱱᱛᱩ ᱵᱷᱟᱜᱮᱭᱟᱜ ᱫᱚ ᱵᱷᱟᱜᱮ ᱵᱟᱹᱲᱤᱡᱟᱜ ᱫᱚ ᱵᱟᱹᱲᱤᱡ ᱠᱤᱱᱛᱩ ᱴᱷᱟᱠ ᱴᱷᱤᱠ ᱟᱹᱰᱤ ᱢᱚᱡᱽ ᱩᱛᱟᱹᱨᱟᱜ ᱮᱢ ᱧᱟᱢᱟ ᱚᱱᱠᱟᱱᱟᱜ ᱫᱚ ᱵᱟᱝ ᱧᱟᱢᱚᱜ ᱠᱟᱱᱟ ᱟᱨᱚ ᱧᱟᱢᱚᱜ ᱠᱟᱱ ᱜᱮᱭᱟ ᱵᱷᱟᱜᱽ ᱨᱮ